ᱦᱮᱞᱳ ᱟᱞᱤᱧ ᱡᱟᱱᱠᱤ ᱵᱟᱸᱫ ᱠᱷᱚᱱ ᱞᱤᱧ ᱞᱟᱹᱭᱮᱫᱟ ᱟᱹᱵᱤᱱ ᱠᱤ ᱢᱟᱹᱡᱷᱤ ᱵᱩᱰᱷᱤ ᱠᱟᱱᱟ ᱵᱤᱱ ᱞᱟᱹᱭᱮᱫᱟ ᱞᱤᱧ ᱟᱹᱞᱤᱧ ᱢᱤᱫ ᱴᱮᱡ ᱠᱩᱲᱤ ᱜᱤᱫᱽᱨᱟᱹ ᱞᱤᱧ ᱡᱟᱶᱟᱭ ᱮᱭᱟ ᱟᱨ ᱥᱟᱨ ᱥᱟᱹᱜᱩᱱ ᱞᱮ ᱪᱟᱞᱟᱜᱼᱟ ᱪᱮᱫ ᱠᱚ ᱞᱟᱹᱠᱛᱤᱜᱼᱟ ᱚᱱᱟ ᱡᱩᱫᱤ ᱠᱟᱹᱴᱤᱡ ᱵᱤᱱ ᱞᱟᱹᱭ ᱠᱤᱞᱤᱧᱟ

ᱟᱪᱪᱷᱟ ᱟᱪᱪᱷᱟ ᱤᱭᱟᱹ ᱵᱟᱯᱞᱟ ᱥᱳᱢᱚᱭ ᱫᱚ ᱪᱮᱫ ᱠᱚ ᱞᱟᱜᱟᱜᱼᱟ

ᱦᱳᱭ ᱦᱳᱭ

ᱚ ᱴᱷᱤᱠ ᱜᱮᱭᱟ ᱛᱟᱦᱚᱞᱮ ᱟᱨ ᱡᱩᱫᱤ ᱟᱨᱦᱚᱸ ᱫᱚᱨᱠᱟᱨ ᱯᱟᱲᱟᱣ ᱟᱞᱤᱧᱟ ᱟᱨᱦᱚᱸ ᱞᱤᱧ ᱠᱷᱚᱵᱚᱨ ᱟᱵᱤᱱᱟ ᱠᱩᱞᱤ ᱡᱚᱱᱚᱜ ᱟᱞᱤᱧ ᱛᱟᱦᱚᱞᱮ ᱦᱮᱸ ᱱᱤᱛᱚᱜ ᱫᱚ ᱛᱟᱦᱚᱞᱮ ᱞᱤᱧ ᱫᱚᱦᱚᱭᱮᱫᱟ